ᱟᱹᱵᱩ ᱵᱷᱟᱨᱚᱛ ᱨᱮᱱᱟᱜ ᱪᱟᱹᱠᱨᱤ ᱫᱚ ᱢᱟᱱᱮ ᱟᱹᱵᱩ ᱪᱟᱹᱠᱨᱤ ᱫᱚ ᱧᱟᱢᱮᱫ ᱠᱟᱱ ᱜᱮᱭᱟᱠᱚ ᱵᱷᱟᱨᱚᱛᱨᱮ ᱚᱠᱚᱭᱠᱚ ᱢᱟᱱᱮ ᱢᱚᱡᱽ ᱚᱲᱟᱜ ᱠᱚᱨᱮᱱ ᱢᱟᱱᱮ ᱴᱟᱠᱟ ᱯᱟᱭᱥᱟ ᱚᱲᱟᱜᱨᱮᱱ ᱢᱮᱱᱟᱜ ᱠᱚᱣᱟ ᱟᱨ ᱢᱚᱡᱽ ᱤᱭᱟᱹ ᱠᱚᱞᱮᱡᱽ ᱠᱚᱨᱮᱠᱚ ᱯᱟᱲᱦᱟᱣ ᱠᱟᱱᱟᱠᱚ ᱯᱟᱲᱦᱟᱣ ᱠᱟᱱᱟᱠᱚ ᱩᱱᱠᱚ ᱠᱚ ᱧᱟᱢᱫᱟ ᱟᱨ ᱟᱹᱵᱩ ᱨᱮᱸᱜᱮᱡ ᱚᱲᱟᱜᱨᱮᱱ ᱦᱚᱲᱫᱚ ᱢᱟᱱᱮ ᱚᱝᱠᱟ ᱯᱟᱭᱥᱟ ᱞᱟᱜᱟᱜ ᱠᱟᱱᱟ ᱟᱨᱦᱚᱸ ᱵᱤ ᱮᱰ ᱰᱤ ᱮᱰ ᱠᱳᱨᱥ ᱠᱚᱨᱟᱣᱛᱮ ᱟᱭᱢᱟ ᱯᱟᱭᱥᱟ ᱞᱟᱜᱟᱜ ᱠᱟᱱᱟ ᱚᱱᱟᱛᱮ ᱟᱵᱚᱫᱚ ᱵᱟᱹᱵᱩᱱ ᱵᱟᱹᱵᱩᱱ ᱠᱚᱨᱟᱣ ᱫᱟᱲᱮᱜ ᱠᱟᱱᱟ ᱟᱨᱦᱚᱸ ᱚᱠᱚᱭᱠᱚ ᱯᱟᱭᱥᱟ ᱢᱮᱱᱟᱜ ᱛᱟᱠᱚᱣᱟ ᱩᱱᱠᱚ ᱫᱚ ᱯᱟᱭᱥᱟᱛᱮ ᱥᱟᱨᱴᱤᱯᱤᱠᱮᱴᱠᱚ ᱠᱚ ᱠᱤᱨᱤᱧᱫᱟᱠᱩ ᱠᱤᱨᱤᱧᱫᱟᱠᱩ ᱟᱨ ᱩᱱᱠᱚ ᱫᱚ ᱚᱠᱚᱭᱠᱩ ᱚᱱᱠᱟᱠᱚ ᱠᱟᱹᱢᱤᱠᱚ ᱠᱚ ᱧᱟᱢᱠᱟᱫᱟ ᱩᱱᱠᱚ ᱥᱟᱶᱛᱮ ᱞᱮᱱᱫᱮᱱ ᱢᱮᱱᱟᱜ ᱛᱟᱠᱚᱣᱟ ᱟᱨ ᱠᱩ ᱠᱚᱨᱟᱣ ᱫᱟᱠᱩ ᱚᱱᱟ ᱠᱷᱟᱹᱛᱤᱨᱟᱜᱛᱮ ᱟᱹᱵᱩ ᱨᱮᱸᱜᱮᱡ ᱦᱚᱲᱫᱚ ᱩᱱᱟᱹᱜ ᱩᱥᱟᱹᱨᱟᱛᱮ ᱪᱟᱹᱠᱨᱤ ᱵᱟᱹᱵᱩᱱ ᱧᱟᱢᱜᱚᱫᱼᱮᱫᱟ ᱛᱚ ᱤᱧᱻ ᱢᱟᱱᱮ ᱚᱱᱟ ᱵᱤ ᱮᱰ ᱰᱤ ᱮᱰ ᱠᱳᱨᱥ ᱢᱮᱱᱟᱜᱼᱟ ᱚᱱᱟᱨᱮ ᱦᱚᱸ ᱟᱭᱢᱟ ᱯᱟᱭᱥᱟ ᱞᱟᱜᱟᱜ ᱠᱟᱱᱟ ᱟᱭᱢᱟ ᱠᱷᱚᱨᱪᱟ ᱦᱩᱭᱩᱜ ᱠᱟᱱᱟ ᱛᱚ ᱚᱱᱟᱛᱮ ᱟᱨ ᱢᱟᱱᱮ ᱪᱟᱹᱠᱨᱤ ᱵᱟᱹᱠᱨᱤ ᱢᱟᱱᱮ ᱠᱟᱨᱚᱱ ᱨᱮᱸᱜᱮᱡ ᱚᱲᱟᱜᱨᱮᱱ ᱫᱚ ᱵᱟᱹᱠᱩ ᱧᱟᱢᱮᱫ ᱠᱟᱱᱟ